ᱟᱞᱮ ᱟᱛᱳ ᱠᱷᱚᱱ ᱵᱟᱡᱟᱨ ᱪᱟᱞᱟᱜ ᱞᱟᱹᱜᱤᱫ ᱡᱟᱦᱟᱱᱟᱜ ᱴᱷᱟᱹᱣᱠᱟᱹ ᱥᱟᱸᱜᱟᱲᱚᱢ ᱵᱟᱹᱱᱩᱜ ᱟᱹᱱᱤᱡ ᱚᱱᱟᱜᱮ ᱢᱤᱫᱴᱮᱡ ᱢᱟᱨᱟᱝ ᱪᱮᱞᱮᱧᱡᱽ ᱠᱟᱱᱟ ᱟᱫᱚ ᱡᱟᱦᱟᱸᱭ ᱠᱚᱫᱚ ᱢᱚᱴᱚᱨ ᱥᱟᱭᱠᱮᱞ ᱢᱮᱱᱟᱜᱼᱟ ᱩᱱᱠᱩ ᱫᱚ ᱚᱱᱟ ᱠᱚ ᱛᱮᱜᱮ ᱠᱚ ᱵᱟᱡᱟᱨ ᱠᱚ ᱪᱟᱞᱟᱜᱼᱟ ᱟᱫᱚ ᱡᱟᱦᱟᱸᱭ ᱠᱚᱣᱟᱜ ᱢᱚᱴᱚᱨ ᱥᱟᱭᱠᱮᱞ ᱵᱟᱹᱱᱩᱜ ᱟᱹᱱᱤᱡ ᱩᱱᱠᱩ ᱟᱹᱰᱤ ᱠᱚᱥᱴᱚ ᱡᱚᱠᱷᱚᱱ ᱡᱟᱦᱟᱸ ᱛᱤᱥ ᱴᱟᱴᱠᱟᱜᱮ ᱨᱩᱣᱟᱹᱭ ᱱᱟᱠᱚ ᱥᱮ ᱡᱟᱦᱟᱸ ᱜᱮ ᱪᱤᱠᱟᱹᱭᱱᱟ ᱠᱚ ᱮᱱᱠᱷᱟᱱ ᱫᱚ ᱵᱟᱡᱟᱨ ᱪᱟᱞᱟᱜ ᱟᱹᱰᱤ ᱠᱚ ᱠᱚᱥᱴᱚᱜᱼᱟ ᱮᱱᱠᱷᱟᱱ

ᱟᱞᱮ ᱟᱛᱳ ᱠᱷᱚᱱ ᱵᱟᱡᱟᱨ ᱪᱟᱞᱟᱜ ᱞᱟᱹᱜᱤᱫ ᱡᱟᱦᱟᱱᱟᱜ ᱚᱱᱠᱟ ᱯᱟᱵᱽᱞᱤᱠ ᱴᱟᱥᱯᱳᱨᱴ ᱛᱟᱦᱮᱱ ᱠᱷᱟᱱ ᱟᱹᱰᱤ ᱱᱟᱯᱟᱭ ᱠᱚᱜᱼᱟ ᱟᱨ ᱚᱱᱠᱟᱜᱮ ᱟᱛᱳ ᱵᱟᱡᱟᱨ ᱨᱮ ᱡᱟᱦᱟᱸ ᱜᱮ ᱪᱟᱥ ᱠᱚ ᱥᱚᱵᱡᱤ ᱠᱚ ᱠᱚ ᱪᱟᱥᱟ ᱮᱱᱠᱷᱟᱱ ᱚᱱᱟ ᱠᱚ ᱦᱚᱸ ᱵᱟᱡᱟᱨ ᱨᱮ ᱤᱫᱤ ᱠᱟᱛᱮ ᱟᱹᱠᱷᱨᱤᱧ ᱨᱮ ᱠᱚ ᱟᱹᱰᱤ ᱠᱚ ᱥᱩᱵᱤᱫᱟᱜᱼᱟ